ᱟᱢ ᱠᱤ ᱯᱩᱨᱵᱚ ᱵᱚᱨᱫᱷᱚᱢᱟᱱ ᱨᱮᱱ ᱠᱤᱪᱤ ᱰᱟᱸᱜᱟ ᱟᱛᱳ ᱨᱮᱱ ᱮᱢᱮᱞᱤ ᱦᱟᱸᱥᱫᱟᱜ ᱮᱢ ᱞᱟᱹᱭᱮᱫᱟ ᱟᱢ ᱠᱤ ᱚᱱᱟ ᱯᱩᱨᱵᱚ ᱵᱚᱨᱫᱷᱚᱢᱟᱱ ᱨᱮ ᱪᱮᱫ ᱠᱚ ᱪᱟᱥ ᱵᱟᱥ ᱦᱩᱭᱩᱜᱼᱟ ᱚᱱᱟ ᱥᱚᱢᱯᱚᱨᱠᱚ ᱛᱮᱢ ᱞᱟᱹᱭ ᱫᱟᱨᱮᱭᱟᱜᱼᱟ ᱪᱮᱫ ᱤᱧ ᱞᱟᱹᱭᱟ ᱤᱧᱫᱚ

ᱚ ᱟᱨ ᱚᱱᱟ ᱦᱩᱲᱩ ᱪᱷᱟᱲᱟ ᱟᱨ ᱡᱟᱦᱟᱱᱟᱜ ᱪᱟᱥ ᱠᱤ ᱦᱩᱭᱩᱜᱼᱟ ᱚᱱᱟ ᱯᱩᱨᱵᱚ ᱵᱚᱨᱫᱷᱚᱢᱟᱱ ᱨᱮ ᱟᱪᱪᱷᱟ ᱟᱯᱮ ᱱᱚᱣᱟ ᱯᱩᱨᱵᱚ ᱵᱚᱨᱫᱷᱚᱢᱟᱱ ᱠᱚ ᱠᱤ ᱮᱴᱟᱜ ᱮᱴᱟᱜ ᱡᱟᱦᱟᱸ ᱠᱚᱨᱮ ᱟᱯᱮ ᱱᱚᱣᱟ ᱥᱚᱵᱽᱡᱤ ᱯᱮ ᱵᱷᱟᱡᱟᱭ ᱜᱮᱭᱟ

ᱟᱨ ᱟᱨ ᱡᱟᱦᱟᱱᱟᱜ ᱵᱟᱯᱮ ᱪᱟᱥ ᱜᱮᱭᱟ ᱥᱩᱫᱩ ᱢᱟᱱᱮ ᱟᱨ ᱡᱟᱦᱟᱱᱟᱜ ᱡᱮᱢᱚᱱ ᱚᱲᱟᱜ ᱨᱮ ᱫᱚᱦᱚ ᱞᱮᱠᱟᱱᱟᱜ ᱥᱚᱵᱽᱡᱤ ᱚ ᱟᱭᱢᱟ ᱟᱭᱢᱟ ᱥᱟᱨᱦᱟᱣ ᱮᱢᱮᱞᱤ ᱟᱢ ᱤᱧ ᱱᱚᱣᱟ ᱠᱚ ᱠᱟᱛᱷᱟ ᱠᱚ ᱮᱢ ᱞᱟᱹᱭ ᱥᱟᱰᱮ ᱟᱫᱤᱧᱟ ᱢᱟ ᱛᱚᱵᱮ ᱮᱱᱠᱷᱟᱱ ᱚᱱᱠᱟᱜᱤᱧ ᱫᱚᱦᱚᱭᱮᱫᱟ ᱵᱟᱝ ᱴᱷᱤᱠ ᱜᱮᱭᱟ ᱴᱷᱤᱠ ᱜᱮᱭᱟ ᱢᱟ ᱫᱚᱦᱚᱭᱫᱟᱹᱧ ᱦᱮᱸ